ᱤᱱᱥᱴᱟᱜᱨᱟᱢ ᱟᱨ ᱯᱷᱮᱥᱵᱩᱠ ᱧᱮᱞ ᱛᱮᱫᱚ ᱤᱧᱫᱚ ᱟᱹᱰᱤ ᱩᱫᱽᱜᱟᱹᱣ ᱤᱧ ᱞᱮᱠᱟᱧ ᱟᱹᱭᱠᱟᱹᱣᱟ ᱚᱱᱟ ᱧᱮᱞᱛᱮᱫᱚ ᱤᱧᱫᱚ ᱢᱚᱱᱮᱨᱮ ᱟᱹᱰᱤ ᱨᱟᱹᱥᱠᱟᱹᱧ ᱟᱹᱭᱠᱟᱹᱣᱟ ᱢᱚᱱᱨᱮ ᱡᱳᱨ ᱦᱮᱡ ᱟᱹᱧᱟᱹ ᱢᱤᱫᱴᱮᱱ ᱥᱟᱹᱱᱛᱤ ᱢᱤᱛᱴᱮᱱ ᱠᱚᱱᱚ ᱠᱤᱪᱷᱩ ᱠᱚᱨᱟᱣ ᱨᱮᱱᱟᱜ ᱡᱳᱨ ᱦᱮᱡ ᱟᱹᱧᱟᱹ ᱥᱟᱦᱚᱥ ᱦᱮᱡ ᱟᱹᱧᱟᱹ ᱚᱱᱟ ᱤᱭᱩᱴᱤᱭᱩᱵᱽ ᱠᱷᱚᱱ ᱵᱷᱟᱹᱜᱤ ᱠᱤᱪᱷᱩ ᱧᱮᱞ ᱠᱟᱛᱮᱫ ᱵᱷᱟᱹᱜᱤ ᱠᱤᱪᱷᱩ ᱠᱟᱹᱢᱤ ᱨᱮᱱᱟᱜ ᱪᱮᱥᱴᱟ ᱨᱮ ᱢᱤᱱᱟᱹᱧᱟ ᱱᱚᱣᱟ ᱜᱮ ᱤᱧ ᱩᱫᱽᱜᱟᱹᱣ ᱨᱮᱭᱟᱜ ᱠᱟᱨᱚᱱ ᱫᱚ